ᱱᱟᱦᱟᱜ ᱫᱚ ᱟᱹᱰᱤ ᱢᱟᱨᱟᱝ ᱢᱟᱨᱟᱝ ᱡᱚᱱᱛᱨᱚ ᱠᱚᱦᱚᱸᱠᱚ ᱡᱩᱛᱮᱫᱟ ᱥᱮ ᱵᱤᱜᱽᱜᱟᱱ ᱠᱚ ᱪᱟᱸᱫᱚ ᱴᱷᱮᱱ ᱦᱚᱸᱠᱚ ᱪᱟᱞᱟᱜ ᱠᱟᱱᱟ ᱚᱸᱰᱮ ᱠᱚ ᱵᱟᱰᱟᱭᱮᱫ ᱚᱱᱟᱨᱮᱭᱟᱜ ᱪᱮᱫ ᱠᱚ ᱢᱮᱱᱟᱜᱼᱟ ᱚᱱᱟ ᱠᱚᱦᱚᱸ ᱠᱚ ᱧᱮᱞᱮᱫᱟ ᱥᱮ ᱱᱚᱣᱟ ᱫᱤᱥᱚᱢ ᱦᱚᱸᱠᱚ ᱟᱜᱩᱭᱮᱫᱟ ᱱᱮᱛᱟᱨ ᱢᱟ ᱱᱚᱜᱼᱚᱭ ᱥᱟᱺᱜᱤᱧ ᱠᱷᱚᱱ ᱦᱚᱸᱵᱚᱱ ᱨᱚᱯᱚᱲ ᱠᱟᱱᱟ ᱧᱮᱞᱚᱜ ᱠᱟᱱᱟ ᱵᱚᱱ ᱱᱚᱝᱠᱟᱱᱟᱜ ᱵᱤᱜᱽᱜᱟᱱ ᱠᱚᱦᱚᱸ ᱠᱚ ᱡᱩᱛ ᱫᱟ ᱱᱚᱣᱟ ᱠᱚᱫᱚ ᱵᱟᱲᱟᱭ ᱵᱟᱝ ᱛᱟᱦᱮᱸᱠᱟᱱᱟ ᱟᱹᱰᱤ ᱦᱟᱦᱟᱲᱟᱜ ᱨᱮᱱᱟᱜ ᱞᱮᱠᱟᱱ ᱡᱤᱱᱤᱥ ᱠᱚᱦᱚᱸᱠᱚ ᱵᱮᱱᱟᱣᱫᱟ ᱵᱮᱱᱟᱣ ᱠᱮᱫᱟ ᱠᱚ ᱚᱱᱟ ᱠᱚᱫᱚ ᱟᱵᱚᱱᱟᱜ ᱱᱟᱯᱟᱭ ᱜᱮᱭᱟ ᱥᱮ ᱩᱛᱱᱟᱹᱣ ᱦᱳᱭᱳᱜ ᱠᱟᱱ ᱜᱮᱭᱟ